ᱤᱥᱤᱱ ᱵᱟᱥᱟᱝ ᱫᱚ ᱦᱩᱰᱤᱧ ᱠᱷᱚᱱ ᱜᱮ ᱜᱚᱜᱚ ᱟᱭᱳ ᱦᱚᱭ ᱪᱮᱫ ᱠᱟᱹᱣᱫᱤᱧ ᱜᱮᱭᱟ ᱟᱨ ᱜᱚᱜᱚ ᱟᱭᱳ ᱦᱚᱸᱧ ᱧᱮᱞ ᱠᱟᱭᱟ ᱤᱥᱤᱱ ᱪᱮᱫ ᱞᱮᱠᱟᱭ ᱤᱥᱤᱱᱟ ᱫᱟᱠᱟ ᱪᱮᱫ ᱞᱮᱠᱟᱭ ᱤᱥᱤᱱᱟ ᱩᱛᱩ ᱪᱮᱫ ᱞᱮᱠᱟᱭ ᱤᱥᱤᱱᱟ ᱚᱱᱟ ᱦᱚᱸᱧ ᱧᱮᱞ ᱠᱟᱭ ᱜᱮᱭᱟ ᱟᱨ ᱜᱚᱜᱚ ᱟᱭᱳ ᱴᱷᱮᱱ ᱜᱮ ᱫᱟᱠᱟ ᱩᱛᱩ ᱤᱥᱤᱱ ᱫᱚᱢ ᱪᱮᱫᱚᱜᱼᱟ ᱟᱨ ᱟᱡ ᱵᱟᱢ ᱧᱮᱞᱮ ᱠᱷᱟᱱ ᱪᱤᱠᱟᱹᱢ ᱪᱮᱫᱚᱜᱼᱟ ᱪᱤᱠᱟᱹᱛᱮ ᱫᱟᱠᱟ ᱦᱚᱭ ᱪᱚᱸᱫᱟ ᱠᱟᱜ ᱡᱚᱜ ᱦᱚᱸᱧ ᱢᱮᱛᱟᱭᱟ ᱮᱭᱳ ᱤᱧᱦᱚᱸ ᱫᱟᱠᱟᱧ ᱤᱥᱤᱱᱟ ᱤᱧᱦᱚᱸ ᱪᱮᱫ ᱠᱟᱹᱧ ᱢᱮ ᱟᱨ ᱩᱛᱩ ᱪᱚᱸᱫᱟ ᱡᱚᱠᱷᱚᱱ ᱦᱚᱸ ᱩᱛᱩ ᱦᱚᱸᱧ ᱧᱮᱞ ᱠᱟᱭᱟ ᱪᱮᱫ ᱞᱮᱠᱟᱭ ᱩᱛᱩᱭᱟ ᱚᱱᱟᱜᱤᱧ ᱪᱮᱫᱚᱜ ᱥᱟᱱᱟᱧᱟ ᱟᱨ ᱫᱟᱠᱟ ᱩᱛᱩ ᱤᱥᱤᱱ ᱡᱩᱫᱤ ᱵᱟᱢ ᱪᱮᱫ ᱠᱚᱜᱼᱟ ᱤᱱᱟᱹ ᱠᱷᱟᱱ ᱟᱜᱟᱢ ᱫᱤᱱ ᱨᱮ ᱟᱨ ᱪᱮᱫ ᱞᱮᱠᱟᱛᱮᱢ ᱡᱟᱦᱟᱱᱟᱜ ᱮᱢ ᱤᱥᱤᱱ ᱵᱟᱥᱟᱝ ᱠᱟᱛᱮᱢ ᱯᱚᱨᱤᱵᱟᱨᱮᱢ ᱮᱢ ᱫᱟᱲᱮ ᱟᱠᱚᱣᱟ ᱚᱱᱟᱜᱮ ᱤᱥᱤᱱ ᱵᱟᱥᱟᱝ ᱫᱚ ᱟᱹᱰᱤ ᱞᱟᱹᱠᱛᱤᱭᱟᱱᱟᱜ ᱠᱟᱱ ᱜᱮᱭᱟ ᱟᱨ ᱫᱟᱠᱟ ᱩᱛᱩ ᱤᱥᱤᱱ ᱫᱚ ᱵᱟᱰᱟᱭ ᱞᱟᱹᱠᱛᱤ ᱠᱟᱱ ᱜᱮᱭᱟ ᱩᱛᱩᱭᱟᱹᱧ ᱡᱤᱞ ᱩᱛᱩ ᱠᱚᱦᱚᱸᱧ ᱜᱟᱱ ᱜᱮᱭᱟ ᱦᱟᱹᱠᱩ ᱩᱛᱩ ᱦᱚᱸᱧ ᱩᱛᱩᱭ ᱜᱮᱭᱟ ᱟᱨ ᱟᱲᱟᱜ ᱵᱷᱟᱡᱟ ᱠᱚᱦᱚᱸ ᱟᱹᱞᱩ ᱫᱟᱹᱞ ᱠᱚᱦᱚᱸᱧ ᱩᱛᱩᱭ ᱜᱮᱭᱟ ᱡᱟᱦᱟᱸ ᱞᱮᱠᱟ ᱯᱮᱲᱟ ᱠᱚᱠᱚ ᱦᱤᱡᱩᱜᱼᱟ ᱟᱨ ᱟᱭᱳ ᱢᱟ ᱮᱠᱞᱟ ᱦᱚᱲ ᱠᱟᱱᱟᱭ ᱟᱡ ᱥᱩᱢᱩᱝ ᱛᱮ ᱵᱟᱭ ᱤᱥᱤᱱ ᱵᱟᱥᱟᱝ ᱫᱟᱲᱮᱭᱟᱜᱼᱟ ᱤᱱᱟᱹᱠᱷᱟᱱ ᱤᱧ ᱦᱚᱸᱧ ᱜᱚᱲᱚᱣᱟᱭ ᱜᱮᱭᱟ ᱟᱨ ᱚᱱᱠᱟ ᱚᱱᱠᱟᱛᱮ ᱟᱭᱳ ᱧᱮᱞ ᱧᱮᱞ ᱛᱮᱜᱮ ᱤᱧ ᱦᱚᱸᱧ ᱪᱮᱫ ᱮᱱᱟ ᱫᱟᱠᱟ ᱩᱛᱩ ᱤᱥᱤᱱ ᱠᱚᱦᱚᱸ ᱤᱧᱤᱧ ᱢᱮᱛᱟᱭᱟ ᱮᱭᱳ ᱤᱧ ᱦᱚᱸᱧ ᱤᱥᱤᱱᱟ ᱟᱢ ᱫᱚ ᱧᱮᱞ ᱠᱟᱹᱧ ᱢᱮ ᱜᱟᱱ ᱟᱹᱧ ᱥᱮ ᱵᱟᱝ ᱜᱮ ᱚᱱᱠᱟ ᱚᱱᱠᱟ ᱛᱮᱜᱮ ᱟᱭᱳ ᱧᱮᱞ ᱧᱮᱞ ᱛᱮᱜᱮ ᱤᱧ ᱦᱚᱸ ᱩᱛᱩ ᱤᱥᱤᱱ ᱦᱚᱸᱧ ᱪᱮᱫ ᱮᱱᱟ ᱡᱤᱞ ᱦᱚᱸᱧ ᱩᱛᱩᱭᱟ ᱡᱤᱞ ᱩᱛᱩ ᱦᱚᱸᱠᱚ ᱠᱩᱥᱤᱭᱟᱜ ᱜᱮᱭᱟ ᱟᱨ ᱦᱟᱹᱠᱩ ᱦᱟᱹᱠᱩ ᱩᱛᱩ ᱦᱚᱸᱠᱚ ᱠᱩᱥᱤᱭᱟᱜ ᱜᱮᱭᱟ ᱦᱟᱹᱠᱩ ᱩᱛᱩ ᱠᱚᱦᱚᱸ ᱠᱚ ᱢᱮᱱᱟ ᱱᱩᱭ ᱜᱤᱫᱽᱨᱟᱹ ᱟᱹᱰᱤ ᱪᱮᱦᱨᱟᱭ ᱜᱟᱱᱟ ᱚᱱᱠᱟᱜᱮ ᱦᱩᱰᱤᱧ ᱩᱢᱮᱨ ᱠᱷᱚᱱ ᱜᱮ ᱤᱥᱤᱱ ᱵᱟᱥᱟᱝ ᱦᱚᱸᱠᱚ ᱪᱮᱫ ᱠᱤᱫᱤᱧ ᱜᱮᱭᱟ ᱟᱨ ᱱᱤᱛᱚᱝ ᱦᱚᱸᱧ ᱪᱮᱫ ᱟᱠᱟᱱ ᱜᱮᱭᱟ ᱟᱨ ᱱᱟᱯᱟᱭ ᱜᱮ ᱵᱷᱟᱹᱜᱤ ᱜᱤᱧ ᱤᱥᱤᱱᱮᱜᱼᱟ ᱟᱨ ᱫᱟᱠᱟ ᱩᱛᱩ ᱤᱥᱤᱱ ᱫᱚ ᱡᱚᱛᱚ ᱠᱷᱚᱱ ᱢᱟᱨᱟᱝ ᱠᱟᱹᱢᱤ ᱠᱟᱱᱟ ᱫᱟᱠᱟ ᱩᱛᱩ ᱤᱥᱤᱱᱮᱢ ᱜᱟᱱ ᱞᱮᱠᱷᱟᱱ ᱜᱮ ᱟᱢᱟᱜ ᱡᱟᱶᱟᱭ ᱚᱲᱟᱜ ᱨᱮᱦᱚᱸ ᱯᱚᱨᱤᱵᱟᱨᱮᱢ ᱪᱟᱞᱟᱣ ᱫᱟᱲᱮᱭᱟᱜᱼᱟ ᱪᱤᱠᱟᱹᱛᱮ ᱛᱤᱱᱟᱹᱜ ᱤᱧ ᱩᱛᱩᱭ ᱠᱷᱟᱱ ᱟᱨ ᱪᱮᱫ ᱞᱮᱠᱟᱧ ᱩᱛᱩᱭ ᱠᱷᱟᱱ ᱦᱚᱲᱤᱧ ᱠᱩᱥᱤ ᱦᱚᱪᱚ ᱠᱚᱣᱟ ᱦᱟᱹᱠᱩᱧ ᱵᱷᱟᱡᱟᱭᱟ ᱦᱟᱹᱠᱩ ᱩᱛᱩ ᱦᱚᱸᱧ ᱩᱛᱩᱭ ᱜᱮᱭᱟ ᱚᱱᱠᱟᱜᱮ ᱟᱭᱢᱟ ᱜᱚᱴᱟᱱ ᱡᱟᱦᱟᱱᱟᱜ ᱜᱮ ᱞᱮᱴᱚ ᱯᱤᱴᱷᱟᱹ ᱤᱥᱤᱱ ᱦᱚᱪᱚ ᱚᱱᱟ ᱦᱚᱸᱧ ᱤᱥᱤᱱ ᱜᱮᱭᱟ ᱟᱨ ᱤᱥᱤᱱᱞᱮ ᱮᱱᱟᱝ ᱜᱮᱢ ᱡᱟᱶᱟᱭ ᱚᱲᱟᱜ ᱨᱮᱦᱚᱸᱢ ᱵᱮᱵᱷᱦᱟᱨ ᱫᱟᱲᱮᱭ ᱟᱠᱚᱣᱟ ᱚᱱᱠᱟᱜᱮ ᱦᱩᱰᱤᱧ ᱩᱢᱮᱨ ᱠᱷᱚᱱ ᱠᱚ ᱤᱥᱤᱱ ᱦᱚᱪᱚ ᱠᱤᱫᱤᱧᱟ ᱚᱱᱟ ᱪᱤᱠᱟᱹ ᱫᱟᱠᱟ ᱩᱛᱩ ᱤᱥᱤᱱ ᱠᱚᱫᱚ ᱵᱷᱟᱹᱜᱤ ᱜᱤᱧ ᱵᱟᱰᱟᱭᱟ